ᱟᱹᱥᱩᱞ ᱡᱤᱭᱟᱹᱞᱤ ᱢᱮᱱᱫᱚ ᱟᱞᱮ ᱚᱲᱟᱜ ᱨᱮ ᱟᱹᱥᱩᱞ ᱟᱠᱟᱫ ᱠᱚᱞᱮ ᱢᱮᱨᱚᱢ ᱟᱨ ᱥᱤᱢᱟᱜ ᱠᱟᱛᱷᱟ ᱜᱤᱧ ᱞᱟᱹᱭ ᱮᱫᱟ ᱢᱮᱨᱚᱢ ᱟᱨ ᱥᱤᱢ ᱚᱠᱟ ᱞᱮᱠᱟᱧ ᱡᱚᱛᱚᱱ ᱠᱚᱣᱟ ᱚᱱᱟᱜᱤᱧ ᱞᱟᱹᱭᱫᱟ ᱯᱳᱭᱞᱳ ᱛᱮᱫᱚ ᱢᱮᱨᱚᱢᱟᱜ ᱠᱟᱛᱷᱟ ᱜᱮᱧ ᱞᱟᱹᱭᱫᱟ ᱟᱞᱮ ᱚᱲᱟᱜ ᱨᱮᱫᱚ ᱢᱚᱬᱮ ᱜᱚᱴᱟᱝ ᱢᱮᱨᱚᱢ ᱢᱮᱱᱟᱜ ᱠᱚᱣᱟ ᱥᱮᱛᱟᱜ ᱨᱮ ᱵᱮᱨᱮᱫ ᱠᱟᱛᱮᱜ ᱢᱮᱨᱚᱢ ᱜᱚᱲᱟ ᱠᱷᱚᱱ ᱢᱮᱨᱚᱢ ᱠᱚᱧ ᱩᱰᱩᱠ ᱠᱚᱣᱟ ᱵᱟᱦᱨᱮ ᱨᱮ ᱢᱮᱱᱟᱜ ᱢᱮᱨᱚᱢ ᱠᱷᱩᱱᱴᱤ ᱨᱮᱧ ᱛᱚᱞ ᱠᱚᱣᱟ ᱟᱨ ᱟᱞᱮ ᱚᱲᱟᱜ ᱨᱮᱱ ᱢᱮᱨᱚᱢ ᱫᱚ ᱨᱩᱴᱤ ᱡᱚᱢᱞᱮ ᱦᱮᱣᱟ ᱟᱠᱟᱫ ᱠᱚᱛᱮ ᱫᱤᱱᱟᱹᱢ ᱜᱮ ᱥᱮᱛᱟᱜ ᱨᱮ ᱨᱩᱴᱤᱞᱮ ᱮᱢᱟ ᱠᱚᱣᱟ ᱢᱮᱱᱫᱚ ᱛᱚᱞ ᱵᱟᱲᱟ ᱠᱟᱛᱮᱫ ᱨᱩᱴᱤᱧ ᱮᱢᱟ ᱠᱚᱣᱟ ᱤᱱᱟᱹ ᱛᱟᱭᱚᱢ ᱚᱲᱟᱜ ᱨᱮ ᱫᱟᱠᱟ ᱠᱚ ᱥᱮ ᱫᱟᱜᱢᱟᱹᱰᱤ ᱠᱚ ᱤᱥᱤᱱ ᱠᱟᱛᱮᱫ ᱚᱠᱛᱚ ᱫᱚ ᱜᱮᱞ ᱵᱟᱡᱟᱜ ᱡᱚᱠᱷᱚᱱ ᱚᱱᱟ ᱤᱥᱤᱱ ᱫᱟᱜᱢᱟᱹᱰᱤ ᱢᱟᱱᱮ ᱫᱟᱜ ᱛᱮᱫ ᱫᱟᱠᱟ ᱫᱚ ᱵᱟᱝ ᱚᱱᱟᱧ ᱮᱢᱟ ᱠᱚᱣᱟ ᱛᱟᱨᱯᱚᱨ ᱵᱟᱹᱫᱽ ᱨᱮ ᱟᱹᱛᱤᱧᱤᱧ ᱤᱫᱤ ᱠᱚᱣᱟ ᱤᱱᱟᱹ ᱯᱚᱨᱮ ᱚᱸᱰᱮ ᱠᱷᱚᱱ ᱫᱚ ᱥᱤᱸᱜᱟᱹᱲ ᱯᱩᱱ ᱵᱟᱡᱟᱜ ᱚᱲᱟᱜ ᱛᱤᱧ ᱟᱹᱜᱩ ᱠᱚᱣᱟ ᱟᱨ ᱦᱮᱡ ᱠᱟᱛᱮᱫ ᱛᱚᱞ ᱠᱚᱣᱟ ᱥᱤᱛᱩᱝ ᱫᱤᱱ ᱫᱚ ᱢᱮᱨᱚᱢ ᱠᱷᱩᱱᱴᱤ ᱨᱤᱧ ᱛᱚᱞ ᱠᱚᱣᱟ ᱟᱨ ᱨᱟᱵᱟᱝ ᱫᱤᱱ ᱨᱮᱱ ᱞᱟᱦᱟᱧ ᱡᱚᱜ ᱯᱷᱟᱨᱪᱟ ᱠᱚᱣᱟ ᱛᱟᱨᱯᱚᱨᱮᱧ ᱛᱚᱞ ᱠᱚᱣᱟ ᱢᱟᱱᱮ ᱵᱟᱹᱫᱽ ᱤᱫᱤ ᱟᱹᱛᱤᱧ ᱪᱟᱞᱟᱜ ᱚᱠᱛᱚ ᱟᱞᱮ ᱥᱮᱫ ᱛᱮ ᱢᱮᱱᱟᱜ ᱜᱟᱰᱟ ᱢᱮᱨᱚᱢ ᱯᱟᱨᱚᱢ ᱦᱩᱭᱩᱜ ᱛᱟᱠᱚᱣᱟ ᱚᱱᱟᱛᱮ ᱜᱟᱰᱟ ᱫᱟᱜ ᱛᱮᱠᱚ ᱞᱚᱦᱚᱫᱚᱜᱼᱟ ᱜᱟᱰᱟ ᱫᱟᱜ ᱛᱮᱠᱚ ᱞᱚᱦᱚᱫ ᱞᱮᱱᱠᱷᱟᱱ ᱨᱟᱵᱟᱝ ᱫᱤᱱ ᱫᱚ ᱨᱮᱭᱟᱲ ᱠᱚᱣᱟ ᱚᱱᱟᱛᱮ ᱞᱟᱦᱟᱧ ᱡᱚᱫ ᱠᱚᱣᱟ ᱛᱟᱨᱯᱚᱨᱮᱧ ᱛᱚᱞ ᱠᱟᱠᱚᱣᱟ ᱛᱟᱨᱯᱚᱨ ᱫᱟᱜᱢᱟᱹᱰᱤ ᱫᱟᱜ ᱠᱚ ᱮᱢ ᱠᱟᱛᱮᱫ ᱟᱹᱭᱩᱵ ᱵᱮᱲᱟ ᱛᱩᱨᱩᱭ ᱵᱟᱡᱟᱜ ᱚᱠᱛᱚ ᱫᱚ ᱟᱠᱳ ᱥᱮ ᱢᱮᱨᱚᱢ ᱜᱚᱲᱟᱨᱤᱧ ᱟᱫᱮᱨ ᱠᱟᱠᱚᱣᱟ ᱱᱤᱛᱚᱜ ᱫᱚ ᱥᱤᱢ ᱨᱮᱭᱟᱜ ᱠᱟᱛᱷᱟᱧ ᱞᱟᱹᱭᱮᱫᱟ ᱥᱤᱢ ᱫᱚ ᱟᱹᱰᱤ ᱩᱛᱟᱹᱨ ᱢᱮᱱᱟᱜ ᱠᱚᱛᱟ ᱞᱮᱭᱟ ᱥᱮᱛᱟᱜ ᱨᱮ ᱵᱮᱨᱮᱫ ᱠᱟᱛᱮᱫ ᱨᱟᱪᱟᱨᱮ ᱪᱟᱣᱞᱮ ᱠᱷᱚᱫᱮ ᱟᱨᱵᱟᱝ ᱦᱩᱲᱩ ᱮᱨ ᱟᱠᱚᱣᱟ ᱟᱨ ᱢᱤᱫᱴᱟᱝ ᱵᱟᱹᱴᱤᱨᱮ ᱫᱟᱜ ᱤᱧ ᱫᱚᱦᱚ ᱟᱠᱚᱣᱟ ᱟᱠᱚ ᱛᱮᱜᱮ ᱠᱚ ᱧᱩᱭᱟ ᱤᱱᱟᱹ ᱛᱟᱭᱚᱢ ᱟᱹᱛᱤᱧ ᱠᱚ ᱪᱟᱞᱟᱣ ᱮᱱ ᱜᱮ ᱟᱹᱭᱩᱵ ᱵᱮᱲᱟ ᱢᱚᱬᱮ ᱵᱟᱡᱟᱜ ᱚᱠᱛᱚ ᱫᱚ ᱡᱚᱠᱷᱚᱱ ᱫᱟᱜ ᱠᱚ ᱪᱚᱸᱫᱟ ᱵᱟᱲᱟ ᱦᱩᱭᱩᱜ ᱤᱱᱟᱹ ᱚᱠᱛᱚ ᱫᱚ ᱟᱠᱳ ᱛᱮᱠᱚ ᱦᱮᱡ ᱮᱱᱜᱮ ᱚᱲᱟᱜ ᱟᱫᱚ ᱛᱚᱠᱷᱚᱱ ᱦᱚᱸ ᱠᱷᱚᱫᱮ ᱵᱟᱝᱠᱷᱟᱱ ᱪᱟᱣᱞᱮ ᱵᱟᱝᱠᱷᱟᱱ ᱦᱩᱲᱩ ᱠᱚ ᱮᱢᱟ ᱠᱚᱣᱟ ᱡᱚᱢ ᱠᱟᱛᱮᱫ ᱟᱹᱭᱩᱵ ᱧᱩᱛ ᱧᱚᱜ ᱥᱮ ᱧᱩᱛ ᱞᱟᱦᱟᱨᱮ ᱨᱮᱫᱚ ᱥᱤᱢ ᱯᱟᱠᱷᱟ ᱠᱚ ᱵᱟᱝᱠᱷᱟᱱ ᱛᱟᱠ ᱠᱚᱨᱮᱠᱚ ᱵᱚᱞᱚ ᱵᱟᱭᱮᱱ ᱜᱮ ᱵᱮᱞᱮ ᱮᱸᱜᱟ ᱠᱚᱫᱚ ᱵᱳᱨᱥᱮ ᱨᱮᱠᱚ ᱵᱚᱞᱚᱭᱮᱱ ᱜᱮ ᱱᱚᱝᱠᱟ ᱠᱟᱛᱤᱧ ᱡᱚᱛᱚᱱ ᱠᱚᱣᱟ